ᱞᱟᱜᱟᱱ ᱠᱚᱨ ᱚᱠᱟᱞᱮᱠᱟ ᱫᱟᱬᱟᱱ ᱵᱤᱨᱩ ᱨᱮ ᱜᱚᱲᱚᱭ ᱮᱢᱟ ᱱᱤᱭᱟᱹ ᱠᱚᱫᱚ ᱟᱹᱰᱤ ᱢᱚᱡᱽ ᱜᱮ ᱮᱢᱟ ᱡᱮᱢᱚᱱ ᱴᱤᱠᱤᱴ ᱦᱚᱸ

ᱥᱩᱵᱤᱫᱟᱭ ᱮᱢᱟ ᱡᱮᱢᱚᱱ ᱴᱤᱠᱤᱴ ᱦᱳᱴᱮᱞ ᱵᱩᱠ ᱨᱮᱫᱚ ᱡᱟᱦᱟᱸ ᱛᱮ ᱡᱚᱠᱷᱚᱱ ᱫᱟᱬᱟᱱ ᱪᱟᱞᱟᱜ ᱥᱚᱢᱚᱭ ᱵᱟ ᱴᱩᱨ ᱨᱮ ᱪᱟᱞᱟᱜ ᱥᱚᱢᱚᱭ ᱦᱳᱴᱮᱞ ᱨᱮ ᱞᱟᱦᱟ ᱨᱮ ᱴᱤᱠᱤᱴ ᱵᱩᱠ ᱠᱟᱜ ᱠᱷᱟᱡ ᱛᱟᱦᱚᱞᱮ ᱥᱩᱵᱤᱫᱟ ᱡᱮᱢᱚᱱ ᱧᱤᱫᱟᱹ ᱵᱮᱞᱟ ᱵᱟᱦᱨᱮ ᱨᱮ ᱵᱟᱝ ᱛᱟᱦᱮᱸ ᱦᱩᱭᱩᱜᱼᱟ ᱢᱮᱱᱠᱷᱟᱱ ᱦᱳᱴᱮᱞ ᱴᱤᱠᱤᱴ ᱵᱩᱠ ᱞᱮᱠᱷᱟᱡ ᱦᱳᱴᱮᱞ ᱨᱮᱜᱤᱢ ᱛᱟᱦᱮᱸ ᱫᱟᱲᱮᱭᱟᱜᱼᱟ ᱟᱨ ᱨᱮᱴᱤᱝ ᱪᱮᱫ ᱵᱟᱥ ᱴᱨᱮᱹᱱ ᱨᱮᱭᱟᱜ ᱴᱤᱠᱤᱴ ᱠᱟᱴᱟᱣ ᱞᱮᱠᱷᱟᱡ ᱦᱚᱸ ᱟᱹᱰᱤ ᱜᱮ ᱥᱩᱵᱤᱫᱟ ᱡᱮᱢᱚᱱ ᱫᱟᱬᱟᱱ ᱥᱚᱢᱚᱭ ᱵᱟᱥ ᱮᱥᱴᱮᱱᱰ ᱛᱮ ᱪᱟᱞᱟᱜ ᱞᱟᱦᱟ ᱨᱮ ᱴᱤᱠᱤᱴ ᱠᱟᱴᱟᱣ ᱞᱮᱠᱷᱟᱡ ᱛᱟᱦᱞᱮ ᱛᱤᱸᱜᱩ ᱠᱟᱛᱮ ᱵᱟᱝ ᱪᱟᱞᱟᱜ ᱦᱩᱭᱩᱜᱼᱟ ᱞᱟᱦᱟ ᱨᱮ ᱴᱤᱠᱤᱴ ᱠᱟᱴᱟᱣ ᱞᱮᱠᱷᱟᱡ ᱫᱩᱲᱩᱵ ᱠᱟᱛᱮ ᱜᱮ ᱢᱚᱡᱽ ᱜᱮ ᱱᱤᱥᱪᱤᱱᱛᱮ ᱢᱤᱫ ᱡᱟᱭᱜᱟ ᱠᱷᱚᱱ ᱟᱨ ᱢᱤᱫ ᱡᱟᱭᱜᱟ ᱨᱮ ᱫᱟᱬᱟᱱᱮᱢ ᱪᱟᱞᱟᱣ ᱫᱟᱲᱤᱭᱟᱜᱼᱟ ᱟᱨ ᱱᱤᱭᱟᱹ ᱠᱚ ᱴᱤᱠᱤᱴ ᱵᱟ ᱦᱳᱴᱮᱞ ᱵᱩᱠ ᱴᱤᱠᱤᱴ ᱵᱟᱥ ᱴᱤᱠᱤᱴ ᱵᱟ ᱴᱨᱮᱹᱱ ᱴᱤᱠᱤᱴ ᱱᱤᱭᱟᱹ ᱠᱚᱜᱮ ᱡᱚᱛᱚ ᱨᱮᱭᱟᱜ ᱜᱮ ᱟᱹᱰᱤ ᱜᱟᱱ ᱥᱩᱵᱤᱫᱟ ᱵᱟ ᱫᱟᱬᱟᱝ ᱵᱤᱨᱩ ᱢᱮᱱᱟᱜᱼᱟ